ᱦᱮᱸ ᱵᱚᱞᱤᱣᱩᱰ ᱟᱨ ᱴᱚᱞᱤᱣᱩᱰ ᱫᱚ ᱱᱚᱣᱟ ᱵᱷᱟᱨᱚᱛ ᱫᱤᱥᱚᱢ ᱨᱮᱭᱟᱜ ᱡᱚᱛᱚᱠᱷᱚᱱ ᱢᱟᱨᱟᱝ ᱯᱷᱮᱥᱮᱱ ᱠᱟᱱ ᱜᱮᱭᱟ ᱮᱱᱛᱮ ᱨᱮᱦᱚᱸ ᱟᱵᱚᱣᱟᱜ ᱦᱚᱸ ᱡᱟᱦᱟᱸ ᱥᱟᱱᱛᱟᱲ ᱥᱤᱱᱮᱢᱟ ᱠᱚᱨᱮ ᱡᱟᱦᱟᱸ ᱛᱤᱱᱟᱹᱜ ᱱᱚᱣᱟ ᱠᱤᱪᱨᱤᱡ ᱜᱮᱸᱫᱟᱜ ᱠᱚ ᱵᱮᱵᱚᱦᱟᱨᱮᱜ ᱠᱟᱱᱟ ᱚᱱᱟ ᱫᱚ ᱮᱱᱠᱷᱟᱱ ᱴᱚᱞᱤᱣ ᱩᱰ ᱥᱮ ᱵᱚᱞᱤᱣᱩᱰ ᱞᱮᱠᱷᱟᱱ ᱫᱚ ᱵᱟᱝ ᱟᱵᱚ ᱫᱚ ᱡᱮᱦᱮᱛᱩ ᱥᱟᱱᱛᱟᱲ ᱡᱟᱹᱛᱤ ᱠᱟᱱᱟ ᱵᱚᱱ ᱠᱚᱢᱵᱮᱥᱤ ᱡᱚᱛᱚᱦᱚᱲ ᱜᱮᱵᱚᱱ ᱵᱩᱡᱟ ᱵᱚᱸᱜᱟ ᱦᱚᱯᱚᱱ ᱠᱟᱱᱟ ᱵᱚ ᱟᱫᱚ ᱟᱵᱚ ᱫᱚ ᱵᱚᱸᱜᱟᱣᱟᱜ ᱚᱱᱟ ᱱᱮᱭᱟᱢ ᱫᱷᱚᱨᱚᱢ ᱠᱟᱹᱴᱤᱡ ᱵᱚᱱ ᱥᱟᱯᱼᱥᱟᱯᱲᱟᱣ ᱠᱟᱛᱮ ᱵᱚᱱ ᱠᱟᱹᱢᱤᱦᱚᱨᱟᱭ ᱛᱮ ᱚᱱᱮᱠᱴᱟ ᱡᱟᱹᱱᱤᱡ ᱠᱷᱟᱱ ᱛᱮᱦᱤᱧᱟᱜ ᱫᱤᱱᱨᱮ ᱡᱟᱦᱟᱸ ᱱᱚᱣᱟ ᱵᱚᱞᱤᱣᱩᱰ ᱟᱨ ᱴᱚᱞᱤᱣᱩᱰ ᱡᱟᱦᱟᱸ ᱵᱤᱥᱥᱟᱭᱟᱱ ᱡᱩᱜᱽ ᱨᱮᱭᱟᱜ ᱞᱟᱦᱟᱥᱮᱜ ᱮ ᱛᱟᱲᱟᱢ ᱠᱟᱫᱟ ᱩᱱᱟᱜ ᱫᱷᱟᱹᱨᱤᱡ ᱫᱚ ᱟᱵᱚ ᱫᱚ ᱟᱹᱣᱨᱤ ᱵᱚᱱ ᱛᱟᱲᱟᱢᱟ ᱥᱤᱱᱮᱢᱟ ᱞᱮᱠᱟ ᱛᱮᱫᱚ ᱮᱱᱛᱮ ᱨᱮᱦᱚᱸ ᱟᱵᱚᱣᱟᱜ ᱡᱟᱦᱟᱸ ᱛᱤᱱᱟᱹᱜ ᱥᱤᱱᱮᱢᱟ ᱠᱚ ᱠᱚᱢᱵᱮᱥᱤ ᱵᱮᱱᱟᱣ ᱟᱠᱟᱫ ᱛᱟᱵᱳᱱᱟᱠᱚ ᱮᱱᱛᱮ ᱨᱮᱦᱚᱸ ᱟᱵᱚ ᱥᱟᱡᱽ ᱥᱟᱯᱟᱯ ᱫᱚ ᱢᱤᱫᱴᱟᱱ ᱥᱤᱢᱟᱹ ᱫᱚᱦᱚ ᱠᱟᱛᱮ ᱜᱮᱠᱚ ᱵᱮᱵᱚᱦᱟᱨ ᱟᱠᱟᱫᱟ ᱢᱮᱱᱠᱷᱟᱱ ᱛᱮᱦᱤᱧᱟᱜ ᱵᱚᱞᱤᱣᱩᱰ ᱟᱨ ᱴᱚᱞᱤᱣᱩᱰ ᱨᱮᱫᱚ ᱧᱮᱞᱚᱜ ᱠᱟᱱᱟ ᱡᱟᱦᱟᱸ ᱩᱱᱠᱩ ᱞᱮᱠᱟ ᱚᱱᱟ ᱚᱱᱟ ᱠᱤᱪᱨᱤᱡ ᱠᱚ ᱦᱚᱨᱚᱜ ᱮᱫᱟ ᱚᱱᱟ ᱫᱚ ᱟᱵᱚ ᱥᱟᱱᱟᱢ ᱚᱲᱟᱜ ᱦᱚᱲ ᱥᱟᱶᱛᱮ ᱫᱩᱲᱩᱵ ᱯᱟᱱᱛᱮ ᱠᱟᱛᱮ ᱧᱮᱞ ᱞᱮᱠᱟᱱᱟᱜ ᱫᱚ ᱵᱟᱝ ᱡᱟᱹᱱᱤᱡ ᱠᱷᱟᱱ ᱚᱱᱟ ᱞᱮᱠᱟᱛᱮ ᱟᱵᱚ ᱫᱚ ᱥᱟᱱᱛᱟᱲ ᱡᱟᱹᱛᱤ ᱦᱚᱛᱮ ᱛᱮ ᱡᱟᱦᱟᱸ ᱛᱤᱱᱟᱹᱜ ᱜᱮ ᱠᱟᱹᱢᱤ ᱦᱚᱨᱟ ᱵᱚᱱ ᱠᱟᱹᱢᱤᱭᱟ ᱨᱚᱲ ᱟᱵᱚᱱ ᱞᱟᱸᱫᱟ ᱭᱟᱵᱚᱱ ᱢᱤᱫᱴᱟᱱ ᱥᱤᱢᱟᱹ ᱫᱚᱦᱚ ᱠᱟᱛᱮ ᱜᱮ ᱥᱮ ᱮᱴᱮᱫ ᱫᱚᱦᱚ ᱠᱟᱛᱮ ᱜᱮ ᱚᱱᱟ ᱞᱮᱠᱟᱛᱮ ᱟᱵᱚ ᱫᱚ ᱩᱱᱠᱩ ᱞᱮᱠᱟ ᱫᱚ ᱵᱟᱵᱚᱱ ᱥᱮᱱ ᱛᱤᱭᱳᱜ ᱫᱟᱲᱮ ᱠᱟᱫᱟ ᱥᱮ ᱚᱱᱟ ᱡᱟᱭᱜᱟ ᱨᱮ ᱟᱹᱣᱨᱤ ᱵᱚᱱ ᱥᱮᱱ ᱥᱮᱴᱮᱨᱚᱜᱼᱟ ᱢᱮᱱᱠᱷᱟᱱ ᱥᱤᱱᱮᱢᱟ ᱠᱚᱨᱮ ᱩᱱᱠᱩ ᱡᱟᱦᱟᱸ ᱞᱮᱠᱟ ᱪᱩᱨᱤᱛ ᱠᱚ ᱟᱛᱮᱜ ᱡᱟᱦᱟᱸ ᱠᱚ ᱮᱱᱛᱮᱜ ᱟᱠᱚᱣᱟᱜ ᱚᱱᱟ ᱥᱤᱱᱮᱢᱟᱨᱮ ᱨᱩᱯᱫᱟᱱ ᱠᱚ ᱮᱢᱟᱜᱼᱟ ᱩᱱᱠᱩᱣᱟᱜ ᱫᱚ ᱚᱠᱟ ᱫᱚ ᱵᱟᱥᱛᱚᱵ ᱨᱮᱭᱟᱜ ᱦᱚᱸᱠᱚ ᱯᱷᱩᱴᱟᱹᱣ ᱨᱟᱠᱟᱵ ᱜᱮᱭᱟ ᱟᱨ ᱚᱠᱟ ᱫᱚ ᱢᱤᱫᱴᱟᱱ ᱠᱟᱞᱯᱚᱱᱤᱠ ᱦᱚᱸᱠᱚ ᱛᱩᱞᱟᱹᱣ ᱡᱚᱠᱷᱟᱭᱟ ᱢᱮᱱᱠᱷᱟᱱ ᱟᱵᱚ ᱠᱚᱣᱟᱜ ᱡᱟᱦᱟᱸ ᱥᱤᱱᱮᱢᱟ ᱠᱚᱨᱮ ᱪᱩᱨᱤᱛ ᱠᱚ ᱯᱷᱩᱴᱟᱹᱣ ᱨᱟᱠᱟᱵᱚᱜᱼᱟ ᱤᱭᱟᱹ ᱚᱱᱟ ᱠᱚᱫᱚ ᱢᱤᱫᱴᱟᱱ ᱟᱵᱚᱣᱟᱜ ᱥᱟᱱᱛᱟᱲ ᱥᱟᱶᱛᱟ ᱨᱮᱭᱟᱜ ᱦᱟᱯᱮᱱ ᱫᱤᱱ ᱨᱮᱭᱟᱜ ᱵᱮᱲᱦᱟᱭ ᱛᱮᱜᱮ ᱠᱚ ᱤᱭᱟᱹ ᱨᱟᱠᱟᱵ ᱠᱟᱫᱟ ᱮᱱᱛᱮ ᱨᱮᱦᱚᱸ ᱠᱚᱢᱵᱮᱥᱤ ᱢᱤᱫᱴᱟᱝ ᱢᱚᱰᱟᱨᱱ ᱨᱳᱢᱟᱱᱴᱤᱠ ᱫᱚᱠᱚ ᱫᱚᱦᱚᱭ ᱜᱮᱭᱟ ᱥᱮ ᱛᱟᱦᱮᱱ ᱜᱮᱭᱟ ᱮᱱᱛᱮ ᱨᱮᱦᱚᱸ ᱟᱵᱚᱣᱟᱜ ᱥᱤᱱᱮᱢᱟ ᱠᱚᱨᱮ ᱫᱚ ᱡᱚᱛᱚᱴᱟ ᱩᱱᱠᱩ ᱞᱮᱠᱟ ᱵᱚᱞᱤᱣᱩᱰ ᱥᱮ ᱴᱚᱞᱤᱣᱩᱰ ᱞᱮᱠᱟ ᱫᱚ ᱵᱟᱵᱚᱱ ᱦᱟᱨᱟᱵᱩᱨᱩ ᱦᱚᱪᱚ ᱟᱠᱟᱫᱟ ᱢᱮᱱᱠᱷᱟᱱ ᱟᱵᱚᱣᱟᱜ ᱡᱟᱦᱟᱸ ᱛᱤᱱᱟᱹᱜ ᱥᱟᱯᱟᱯ ᱠᱚ ᱢᱮᱱᱟᱜᱼᱟ ᱱᱚᱣᱟ ᱠᱟᱹᱯᱤ ᱛᱟᱨᱣᱟᱲᱤ ᱥᱮ ᱦᱟᱴᱟᱜ ᱰᱟᱹᱞᱤᱡ ᱱᱚᱣᱟ ᱠᱚ ᱵᱮᱲᱦᱟᱭ ᱛᱮᱜᱮ ᱥᱤᱱᱮᱢᱟ ᱠᱚᱨᱮᱜ ᱡᱟᱦᱟᱸ ᱛᱤᱱᱟᱹᱜ ᱧᱮᱞᱚᱜᱼᱟ ᱱᱟᱦᱮᱞ ᱟᱬᱟᱨ ᱥᱮ ᱱᱚᱣᱟ ᱠᱟᱱ ᱜᱟᱹᱰᱤ ᱜᱷᱚᱲᱟ ᱱᱚᱣᱟ ᱠᱚᱫᱚ ᱠᱷᱩᱵᱽ ᱮᱠᱴᱟ ᱩᱱᱠᱩ ᱴᱚᱞᱤᱣᱩᱰ ᱟᱨ ᱵᱚᱞᱤᱣᱩᱰ ᱞᱮᱠᱟ ᱫᱚ ᱵᱟᱵᱚᱱ ᱨᱟᱠᱟᱵ ᱠᱟᱫᱟ ᱮᱱᱛᱮ ᱨᱮᱦᱚᱸ ᱡᱟᱦᱟᱸ ᱡᱟᱦᱟᱸ ᱴᱷᱮᱡ ᱥᱤᱱᱮᱢᱟ ᱵᱚᱞᱮ ᱠᱟᱛᱷᱟ ᱠᱟᱱᱟ ᱮᱱᱛᱮ ᱨᱮᱦᱚᱸ ᱡᱟᱦᱟᱸ ᱩᱰᱤᱡ ᱵᱚᱱ ᱟᱹᱨᱩ ᱯᱷᱮᱨᱟᱣ ᱠᱟᱫᱟ ᱚᱱᱟ ᱴᱟᱜ ᱫᱚ ᱚᱱᱮᱠ ᱤᱭᱟᱹ ᱜᱮᱭᱟ ᱢᱮᱱᱠᱷᱟᱱ ᱥᱤᱱᱮᱢᱟ ᱨᱮᱭᱟᱜ ᱡᱟᱦᱟᱸ ᱠᱟᱞᱯᱚᱱᱤᱠ ᱫᱤᱨᱥᱥᱚ ᱠᱚ ᱦᱩᱭᱩᱜᱼᱟ ᱥᱮ ᱥᱤᱱᱮᱢᱟ ᱨᱮᱭᱟᱜ ᱡᱟᱦᱟᱸ ᱪᱮᱬᱮ ᱞᱮᱠᱟ ᱩᱰᱟᱹᱣᱟᱜ ᱤᱭᱟᱹ ᱦᱩᱭᱩᱜᱼᱟ ᱱᱚᱣᱟ ᱫᱚ ᱟᱵᱚ ᱥᱤᱱᱮᱢᱟ ᱨᱮᱫᱚ ᱱᱩᱱᱟᱹᱜ ᱜᱟᱱ ᱫᱚ ᱟᱹᱣᱨᱤ ᱵᱚᱱ ᱦᱟᱨᱟ ᱵᱩᱨᱩᱜᱼᱟ ᱮᱱᱛᱮ ᱨᱮᱦᱚᱸ ᱩᱱᱠᱩᱣᱟᱜ ᱞᱮᱠᱟ ᱫᱚ ᱱᱚᱣᱟ ᱠᱚ ᱠᱟᱞᱯᱚᱱᱤᱠ ᱨᱩᱯᱫᱟᱱ ᱥᱮ ᱠᱟᱞᱯᱚᱱᱤᱠ ᱱᱚᱝᱠᱟᱱᱟᱜ ᱱᱚᱣᱟ ᱥᱤᱱᱮᱢᱟ ᱨᱮᱭᱟᱜ ᱡᱟᱦᱟᱸ ᱠᱟᱹᱭᱛᱩᱠ ᱠᱟᱨᱫᱷᱟᱹᱱᱤ ᱱᱚᱝᱠᱟ ᱫᱚ ᱟᱹᱣᱨᱤ ᱵᱚᱱ ᱯᱷᱩᱴᱟᱹᱣ ᱨᱟᱠᱟᱵᱟ ᱮᱱᱛᱮ ᱨᱮᱦᱚᱸ ᱟᱵᱚ ᱱᱚᱣᱟ ᱛᱟᱭᱱᱚᱢ ᱫᱤᱱ ᱠᱷᱟᱡ ᱱᱚᱝᱠᱟᱜ ᱪᱤᱱᱛᱟᱹ ᱵᱷᱟᱵᱽᱱᱟ ᱟᱵᱚ ᱨᱮᱱ ᱥᱤᱱᱮᱢᱟ ᱡᱟᱦᱟᱸᱭ ᱠᱚ ᱵᱮᱱᱟᱣ ᱮᱫᱟ ᱱᱚᱝᱠᱟᱱ ᱠᱚᱣᱟᱜ ᱱᱩᱠᱩ ᱯᱨᱳᱡᱳᱡᱚᱱᱟ ᱠᱚ ᱰᱟᱭᱨᱮᱠᱴᱟᱨ ᱠᱚ ᱡᱟᱹᱱᱤᱡ ᱠᱷᱟᱱ ᱱᱚᱣᱟ ᱪᱤᱱᱛᱟᱹ ᱵᱷᱟᱵᱽᱱᱟ ᱫᱚ ᱱᱩᱠᱩᱣᱟᱜ ᱵᱚᱦᱚᱜ ᱨᱮ ᱢᱮᱱᱟᱜᱼᱟ ᱟᱨ ᱱᱚᱣᱟ ᱦᱚᱸ ᱢᱮᱱᱟᱜᱼᱟ ᱡᱮ ᱟᱵᱚᱣᱟᱜ ᱫᱚ ᱡᱟᱹᱱᱤᱡ ᱠᱷᱟᱱ ᱮᱴᱮᱫ ᱥᱮ ᱥᱤᱢᱟᱹ ᱥᱮ ᱱᱚᱣᱟ ᱫᱚ ᱫᱚᱦᱚ ᱠᱟᱛᱮ ᱠᱚ ᱠᱚᱨᱟᱣᱟ